ᱤᱧ ᱯᱳᱭᱞᱳᱨ ᱛᱮ ᱯᱟᱭᱨᱟᱧ ᱥᱮᱬᱟ ᱟᱠᱟᱫᱟ ᱠᱟᱹᱴᱤᱡ ᱥᱠᱩᱞ ᱨᱤᱧ ᱚᱞᱚᱜ ᱡᱚᱠᱷᱮᱡ ᱯᱳᱭᱞᱳ ᱫᱚ ᱫᱚᱱ ᱠᱟᱛᱮ ᱰᱟᱵᱟᱰᱩᱵᱩ ᱠᱟᱛᱮ ᱯᱟᱭᱨᱟᱧ ᱥᱮᱬᱟ ᱟᱠᱟᱫᱟ ᱤᱧ ᱫᱚ ᱯᱩᱠᱷᱨᱤ ᱟᱰᱤ ᱫᱚᱨᱭᱟ ᱫᱟᱜ ᱤᱧ ᱵᱚᱛᱚᱨᱟᱜ ᱛᱟᱦᱮᱸᱡ ᱫᱚ ᱛᱩᱯᱩᱱ ᱪᱟᱞᱟᱜ ᱜᱟᱛᱮ ᱠᱚᱜᱮ ᱯᱳᱭᱞᱳ ᱯᱟᱭᱨᱟ ᱠᱚᱫᱚ ᱠᱚ ᱥᱮᱬᱟ ᱠᱟᱣᱫᱤᱧᱟ